ᱦᱮᱞᱳ ᱦᱮᱸ ᱨᱚᱲ ᱮᱫᱟ ᱦᱩᱸ ᱚᱱᱟ ᱫᱚ ᱵᱟᱝᱞᱟ ᱢᱤᱰᱤᱭᱟᱢ ᱠᱟᱱᱟ ᱟᱫᱚ ᱥᱟᱱᱛᱟᱲᱤ ᱢᱤᱰᱤᱭᱟᱢ ᱫᱚ ᱵᱟᱝ ᱠᱟᱱᱟ ᱢᱮᱱᱟᱜ ᱜᱮᱭᱟ ᱥᱟᱺᱜᱤᱧ ᱧᱚᱜ ᱛᱷᱚᱲᱟ ᱜᱟᱱ ᱰᱟᱦᱟᱨ ᱫᱚ ᱟᱹᱰᱤ ᱟᱸᱴ ᱫᱚ ᱵᱟᱝ ᱥᱟᱺᱜᱤᱧᱟ ᱚᱱᱠᱟ ᱛᱷᱚᱲᱟ ᱜᱟᱱ ᱫᱚ ᱥᱟᱺᱜᱤᱧ ᱧᱚᱜ ᱜᱮᱭᱟ ᱦᱮᱸ ᱢᱮᱱᱟᱜ ᱠᱚᱜᱮᱭᱟ ᱵᱷᱟᱹᱜᱤ ᱜᱮᱠᱚ ᱯᱟᱲᱦᱟᱜ ᱠᱟᱱᱟ ᱦᱮᱸ ᱦᱮᱸ ᱵᱷᱩᱛᱛᱤ ᱫᱚᱠᱚ ᱦᱟᱛᱟᱣᱮᱫ ᱠᱚᱜᱮᱭᱟ ᱤᱫᱤ ᱞᱮᱠᱚ ᱠᱷᱟᱱ ᱫᱚ ᱟᱨ ᱦᱮᱸ ᱵᱤᱥᱤᱨ ᱵᱷᱟᱜᱽᱫᱚ ᱵᱟᱝᱞᱟ ᱛᱮᱜᱮ ᱠᱚ ᱯᱟᱲᱦᱟᱜ ᱠᱟᱱᱟ ᱵᱟᱝᱞᱟ ᱢᱤᱰᱤᱭᱟᱢ ᱛᱮᱜᱮ ᱟᱫᱚ ᱥᱟᱱᱛᱟᱲᱤ ᱢᱤᱰᱤᱭᱟᱢ ᱛᱮᱦᱚᱸ ᱠᱚ ᱯᱟᱲᱦᱟᱜ ᱠᱟᱱ ᱜᱮᱭᱟ ᱦᱮᱸ ᱟᱞᱮ ᱟᱹᱛᱩ ᱠᱚᱨᱮᱱ ᱫᱚ ᱯᱨᱟᱭ ᱜᱤᱫᱽᱨᱟᱹ ᱜᱮᱠᱚ ᱯᱟᱲᱦᱟᱜ ᱠᱟᱱᱟ ᱚᱱᱠᱟ ᱵᱟᱹᱱᱩᱜ ᱠᱚᱣᱟ ᱡᱮ ᱵᱟᱠᱚ ᱯᱟᱲᱦᱟᱜ ᱠᱟᱱ ᱜᱤᱫᱽᱨᱟᱹ ᱫᱚ ᱡᱚᱛᱚ ᱜᱤᱫᱽᱨᱟᱹ ᱜᱮᱠᱚ ᱯᱟᱲᱦᱟᱜ ᱠᱟᱱᱟ ᱠᱚᱞᱮᱡᱽ ᱠᱚᱨᱮ ᱢᱮᱱᱟᱜ ᱠᱚᱣᱟ ᱱᱟᱭᱤᱱ ᱴᱮᱱ ᱠᱚᱨᱮ ᱢᱮᱱᱟᱜ ᱠᱚᱣᱟ ᱠᱟᱹᱴᱤᱡ ᱜᱤᱫᱽᱨᱟᱹ ᱦᱚᱸ ᱠᱤᱡᱤ ᱤᱥᱠᱩᱞ ᱠᱚᱨᱮ ᱠᱚ ᱯᱟᱲᱦᱟᱜ ᱠᱟᱱᱟ ᱚᱱᱠᱟ ᱯᱟᱸᱪ ᱵᱚᱪᱷᱚᱨ ᱪᱷᱚᱭ ᱵᱚᱪᱷᱚᱨ ᱠᱷᱚᱱ ᱠᱚ ᱦᱟᱛᱟᱣᱮᱫ ᱠᱚᱣᱟ ᱵᱷᱚᱨᱛᱤ ᱠᱚ ᱦᱟᱛᱟᱣᱮᱫ ᱠᱚᱣᱟ ᱦᱩᱸ ᱟᱯᱮ ᱥᱮᱫ ᱫᱚ ᱟᱹᱰᱤ ᱜᱟᱹᱭ ᱰᱟᱝᱨᱟ ᱠᱚ ᱪᱮᱫ ᱞᱮᱠᱟ ᱠᱚ ᱟᱹᱥᱩᱞᱮᱫ ᱠᱚᱣᱟ ᱥᱮ ᱵᱟᱝ ᱚᱠᱟ ᱟᱹᱛᱩ ᱠᱷᱚᱱ ᱮᱢ ᱨᱚᱲ ᱮᱫᱟ ᱟᱢᱫᱚ ᱚᱻ ᱱᱚᱛᱮ ᱦᱚᱸᱠᱚ ᱟᱹᱥᱩᱞᱮᱫ ᱠᱚᱜᱮᱭᱟ ᱜᱟᱹᱭ ᱰᱟᱝᱨᱟ ᱚᱻ ᱱᱚᱛᱮ ᱦᱚᱸᱠᱚ ᱟᱹᱥᱩᱞᱮᱫ ᱠᱚᱜᱮᱭᱟ ᱜᱟᱹᱭ ᱰᱟᱝᱨᱟ ᱢᱤᱦᱩ ᱢᱮᱨᱚᱢ ᱟᱫᱚ ᱯᱷᱚᱥᱚᱞ ᱡᱟᱹᱥᱛᱤ ᱠᱚ ᱞᱟᱜᱟᱣᱮᱫᱟ ᱥᱮ ᱚᱱᱟᱛᱮ ᱤᱭᱟᱹ ᱠᱚᱢᱟᱣ ᱜᱮ ᱟᱨᱠᱤ ᱰᱟᱝᱨᱟ ᱠᱚᱫᱚ ᱛᱚᱼᱛᱚᱞ ᱡᱟᱭᱜᱟ ᱠᱚ ᱵᱟᱹᱱᱩᱜᱼᱟ ᱚᱱᱟᱛᱮ ᱠᱚᱢᱟᱣ ᱜᱮᱠᱚ ᱟᱹᱥᱩᱞᱮᱫ ᱠᱚᱣᱟ ᱮᱱᱨᱮᱦᱚᱸ ᱠᱚ ᱟᱹᱥᱩᱞᱮᱫ ᱠᱚᱜᱮᱭᱟ ᱦᱩᱸ ᱟᱨ ᱛᱟᱦᱚᱞᱮ ᱡᱚᱞᱟ ᱟᱹᱛᱩ ᱨᱮᱱ ᱠᱟᱱᱟᱢ ᱡᱚᱞᱟ ᱥᱮᱱᱤᱡ ᱠᱟᱱᱟᱢ ᱛᱟᱦᱚᱞᱮ ᱦᱟᱠᱩ ᱜᱚᱡ ᱠᱚᱫᱚᱯᱮ ᱪᱟᱞᱟᱣ ᱵᱟᱲᱟᱜ ᱠᱟᱱᱟ ᱥᱮ ᱵᱟᱝ ᱦᱟᱠᱩ ᱠᱟᱴᱠᱚᱢ ᱜᱚᱸᱜᱷᱟ ᱨᱚᱠᱚᱡ ᱡᱷᱤᱱᱩᱠ ᱚᱻ ᱦᱟᱸᱰᱮ ᱪᱮᱫᱞᱮᱠᱟ ᱯᱷᱚᱥᱚᱞ ᱠᱚᱯᱮ ᱞᱟᱜᱟᱣᱮᱫᱟ ᱪᱮᱫᱞᱮᱠᱟ ᱟᱹᱛᱩ ᱠᱚᱨᱮᱱ ᱦᱚᱲ ᱠᱚ ᱛᱟᱦᱮᱱ ᱠᱟᱱᱟ ᱪᱮᱫ ᱠᱚᱠᱚ ᱠᱟᱹᱢᱤ ᱵᱟᱲᱟᱭᱮᱫᱟ ᱟᱨ ᱦᱟᱠᱩ ᱠᱟᱴᱠᱚᱢ ᱜᱚᱡ ᱠᱟᱛᱮ ᱦᱚᱸᱛᱚ ᱟᱠᱷᱨᱤᱧᱮᱫ ᱠᱚᱜᱮᱭᱟ ᱵᱟᱝ ᱡᱚᱢ ᱦᱚᱸᱯᱮ ᱡᱚᱢᱮᱫ ᱠᱚᱣᱟ ᱟᱠᱷᱨᱤᱧ ᱦᱚᱸ ᱟᱞᱮ ᱥᱮᱫ ᱫᱚ ᱦᱟᱹᱠᱩ ᱠᱟᱴᱠᱚᱢ ᱜᱚᱡ ᱫᱚ ᱵᱟᱞᱮ ᱪᱟᱞᱟᱜ ᱠᱟᱱᱟ ᱪᱮᱫᱟᱜ ᱥᱮ ᱵᱟᱹᱱᱩᱜᱼᱟ ᱡᱚᱞᱟ ᱦᱚᱸ ᱥᱟᱺᱜᱤᱧ ᱥᱟᱺᱜᱤᱧ ᱜᱮᱭᱟ ᱟᱞᱮ ᱫᱚ ᱠᱷᱟᱹᱞᱤ ᱱᱤᱭᱟᱹ ᱥᱩᱨ ᱥᱩᱨ ᱨᱮᱫᱚ ᱱᱮᱛᱟᱨ ᱢᱟ ᱯᱷᱮᱠᱴᱟᱨᱤ ᱢᱮᱱᱟᱜᱼᱟ ᱚᱱᱟ ᱠᱚᱨᱮ ᱜᱮᱞᱮ ᱠᱟᱹᱢᱤ ᱵᱟᱲᱟᱭᱮᱫᱟ ᱟᱨ ᱚᱱᱠᱟ ᱠᱟᱛᱮ ᱜᱮ ᱯᱚᱭᱥᱟ ᱤᱱᱠᱟᱢ ᱠᱟᱛᱮ ᱟᱨᱠᱤ ᱥᱚᱝᱥᱟᱨ ᱠᱟᱛᱮᱞᱮ ᱪᱟᱞᱟᱣᱮᱫᱟ ᱚᱱᱠᱟ ᱠᱟᱛᱮ ᱜᱮᱞᱮ ᱛᱟᱦᱮᱱ ᱠᱟᱱᱟ ᱴᱷᱤᱠᱜᱮᱭᱟ ᱦᱟᱹᱠᱩ ᱜᱚᱡ ᱠᱟᱴᱠᱚᱢ ᱜᱚᱡ ᱜᱚᱸᱜᱷᱟ ᱜᱚᱡ ᱪᱟᱞᱟᱜ ᱟᱞᱮ ᱦᱟᱸᱜ ᱦᱮᱸ ᱴᱷᱤᱠᱜᱮᱭᱟ ᱛᱟᱦᱞᱮ ᱫᱚᱦᱚᱭ ᱫᱟᱹᱧ ᱢᱚᱡᱽᱜᱮ ᱛᱟᱦᱮᱱ ᱯᱮ